ᱱᱤᱛᱳᱜᱟᱜ ᱴᱮᱠᱱᱳᱞᱚᱡᱤ ᱢᱟ ᱧᱮᱞᱚᱜ ᱠᱟᱱ ᱜᱮᱭᱟ ᱟᱫᱚ ᱦᱤᱡᱩᱜ ᱥᱚᱢᱚᱭᱟᱜ ᱴᱮᱠᱱᱳᱞᱚᱡᱤ ᱫᱚ ᱱᱚᱝᱠᱟᱱᱟᱜ ᱦᱩᱭᱩᱜᱼᱟ ᱡᱮ ᱦᱩ ᱡᱟᱦᱟᱸ ᱞᱮᱠᱟ ᱦᱩᱲᱩ ᱜᱮᱫ ᱦᱚᱸ ᱢᱮᱥᱤᱱ ᱛᱮᱜᱮ ᱜᱮᱫᱚᱜᱼᱟ ᱟᱨ ᱢᱮᱥᱤᱱ ᱛᱮ ᱜᱮᱫᱚᱜᱼᱟ ᱢᱮᱥᱤᱱ ᱛᱮᱜᱮ ᱚᱱᱟ ᱯᱤᱥᱟᱹᱜᱼᱟ ᱚᱱᱟ ᱠᱚᱢᱟ ᱡᱚᱛᱚᱵᱚᱱ ᱵᱟᱲᱟᱭᱟ ᱟᱨ ᱡᱟᱦᱟᱸ ᱞᱮᱠᱟ ᱢᱮᱥᱤᱱ ᱛᱮᱜᱮ ᱱᱟᱦᱟᱜ ᱡᱚᱛᱚᱣᱟᱜ ᱠᱟᱹᱢᱤ ᱦᱩᱭᱩᱜᱼᱟ ᱪᱮᱫ ᱞᱮᱠᱟ ᱟᱵᱚ ᱢᱟᱲᱟᱝᱼᱢᱟ ᱠᱩᱴᱱᱤ ᱨᱮᱵᱚᱱ ᱠᱩᱴᱱᱤ ᱨᱮᱵᱚᱱ ᱨᱤᱫ ᱛᱟᱦᱮᱫ ᱪᱟᱣᱞᱮ ᱠᱚ ᱦᱚᱞᱚᱝ ᱠᱚᱵᱚᱱ ᱛᱮᱭᱟᱨᱟ ᱱᱮᱛᱟᱨᱢᱟ ᱢᱮᱥᱤᱱ ᱨᱮᱜᱮ ᱦᱚᱞᱚᱝ ᱠᱚᱦᱚᱸ ᱛᱮᱭᱟᱨᱚᱜ ᱠᱟᱱᱟ ᱟᱨ ᱡᱟᱦᱟᱸᱞᱮᱠᱟ ᱥᱟᱥᱟᱝ ᱨᱤᱫ ᱫᱷᱤᱨᱤ ᱨᱮᱵᱚᱱ ᱨᱤᱫᱟ ᱛᱟᱦᱮᱸᱜ ᱢᱚᱥᱞᱟ ᱠᱚ ᱱᱮᱛᱟᱨᱢᱟ ᱚᱱᱮ ᱴᱮᱠᱱᱳᱞᱚᱡᱤ ᱚᱱᱟ ᱜᱨᱮᱱᱰᱟᱨ ᱢᱟᱥᱤᱱ ᱠᱚᱛᱮ ᱢᱚᱥᱞᱟ ᱠᱚ ᱨᱤᱫᱚᱜ ᱠᱟᱱᱟ ᱚᱱᱟ ᱪᱤᱠᱟᱹ ᱴᱷᱤᱠ ᱤᱭᱟᱹ ᱫᱚ ᱟᱨᱜᱮ ᱚᱱᱠᱟ ᱢᱮᱱᱟᱜᱼᱟ ᱡᱤᱱᱤᱥ ᱡᱟᱦᱟᱸ ᱞᱮᱠᱟ ᱢᱟᱲᱟᱝ ᱫᱚ ᱥᱟᱭᱠᱮᱞ ᱛᱮᱵᱚᱱ ᱪᱟᱞᱟᱜ ᱠᱟᱱᱟ ᱦᱟᱸᱜ ᱱᱮᱛᱟᱨ ᱫᱚ ᱢᱚᱴᱚᱨ ᱥᱟᱭᱠᱮᱞ ᱛᱮᱵᱚᱱ ᱪᱟᱞᱟᱜ ᱠᱟᱱᱟ ᱢᱟᱲᱟᱝ ᱫᱚ ᱡᱟᱦᱟᱸ ᱞᱮᱠᱟ ᱪᱚᱠ ᱛᱮᱵᱚᱱ ᱚᱞᱮᱫ ᱛᱟᱦᱮᱫ ᱱᱮᱛᱟᱨ ᱫᱚ ᱴᱮᱠᱱᱳᱞᱚᱡᱤ ᱡᱟᱢᱟᱱᱟ ᱠᱟᱱᱟ ᱡᱮ ᱯᱮᱱ ᱛᱮᱦᱚᱸ ᱚᱞᱚᱜ ᱠᱟᱱᱟ ᱟᱨᱜᱮ ᱟᱹᱰᱤ ᱡᱤᱱᱤᱥ ᱴᱮᱠᱱᱳᱞᱚᱡᱤ ᱡᱟᱦᱟᱸ ᱢᱮᱱᱟᱜᱼᱟ ᱴᱮᱠᱱᱳᱞᱚᱡᱤ ᱚᱱᱠᱟ ᱢᱮᱱᱟᱜᱼᱟ ᱡᱮ ᱢᱟᱲᱟᱝ ᱱᱤᱛᱳᱜᱟᱜ ᱴᱮᱠᱱᱳᱞᱚᱡᱤ